ᱵᱮᱭᱟᱢ ᱪᱮᱫ ᱞᱟᱹᱜᱤᱫ ᱤᱧᱫᱚ ᱜᱩᱜᱳᱞ ᱥᱟᱨᱪ ᱟᱨ ᱤᱭᱩᱴᱤᱭᱩᱵᱽ ᱛᱟᱞᱟᱛᱮ ᱤᱧ ᱪᱮᱫᱚᱜᱼᱟ ᱟᱨ ᱱᱚᱣᱟ ᱡᱳᱜᱽ ᱵᱮᱭᱟᱢ ᱪᱮᱫ ᱚᱠᱛᱚ ᱦᱚᱲᱢᱚ ᱨᱮ ᱱᱟᱱᱟᱨᱚᱠᱚᱢ ᱚᱥᱩᱵᱤᱫᱷᱟ ᱦᱩᱭ ᱫᱟᱲᱮᱭᱟᱜᱼᱟ ᱡᱮᱞᱮᱠᱟ ᱜᱚᱱᱴᱷᱮ ᱦᱟᱹᱥᱩ ᱰᱟᱱᱰᱟ ᱦᱟᱹᱥᱩ ᱥᱮ ᱡᱟᱝᱜᱟ ᱦᱟᱹᱥᱩ ᱥᱮ ᱥᱤᱨᱟ ᱴᱟᱱ ᱥᱟᱶᱛᱮ ᱠᱤᱪᱷᱩ ᱠᱤᱪᱷᱩ ᱦᱚᱲ ᱠᱚᱣᱟᱜ ᱫᱚ ᱯᱨᱮᱥᱟᱨ ᱦᱚᱸ ᱵᱟᱹᱲᱛᱤ ᱦᱩᱭ ᱫᱟᱲᱮᱭᱟᱜᱼᱟ ᱟᱨ ᱠᱤᱪᱷᱩ ᱠᱤᱪᱷᱩ ᱦᱚᱲᱟᱜ ᱠᱷᱮᱛᱨᱮ ᱤᱥᱴᱳᱠ ᱦᱚᱸ ᱦᱩᱭ ᱫᱟᱲᱮᱭᱟᱜᱼᱟ